ᱢᱚᱬᱮ ᱥᱮᱯᱴᱮᱢᱵᱚᱨ ᱢᱟᱪᱮᱫ ᱢᱟᱦᱟ ᱯᱮᱜᱮᱞ ᱡᱩᱱ ᱥᱤᱫᱩ ᱠᱟᱹᱱᱦᱩ ᱦᱩᱞ ᱢᱟᱦᱟ ᱵᱟᱨ ᱚᱠᱴᱳᱵᱚᱨ ᱚᱱᱚᱞᱤᱭᱟᱹ ᱨᱟᱢᱫᱟᱥ ᱴᱩᱰᱩ ᱨᱮᱥᱠᱟᱹ ᱡᱟᱱᱟᱢ ᱢᱟᱦᱟ ᱵᱟᱨ ᱚᱠᱴᱳᱵᱚᱨ ᱢᱚᱦᱟᱛᱢᱟ ᱜᱟᱱᱫᱷᱤ ᱡᱟᱱᱟᱢ ᱢᱟᱦᱟ ᱢᱚᱬᱮ ᱢᱚᱬᱮ ᱜᱮ ᱟᱨᱮ ᱥᱟᱭ ᱢᱚᱬᱮ ᱚᱞ ᱜᱩᱨᱩ ᱯᱚᱱᱰᱤᱛ ᱨᱟᱹᱜᱷᱩᱱᱟᱛ ᱢᱩᱨᱢᱩ ᱡᱟᱱᱟᱢ ᱢᱟᱦᱟ ᱜᱮᱢᱚᱬ ᱱᱚᱵᱷᱮᱢᱵᱚᱨ ᱵᱤᱨᱥᱟ ᱢᱩᱱᱰᱟ ᱡᱟᱱᱟᱢ ᱢᱟᱦᱟ